ᱡᱮᱢᱚᱱ ᱯᱷᱩᱴᱵᱚᱞ ᱠᱷᱮᱞᱟ ᱯᱷᱩᱴᱵᱚᱞ ᱠᱷᱮᱞᱟ ᱫᱚ ᱵᱟᱨᱭᱟ ᱴᱤᱢ ᱵᱟᱠᱷᱟᱱ ᱵᱟᱝ ᱦᱩᱭᱩᱜᱼᱟ ᱟᱨ ᱯᱷᱩᱴᱵᱚᱞ ᱠᱷᱮᱞᱟ ᱴᱤᱢ ᱨᱮᱭᱟᱜ ᱥᱚᱝᱠᱷᱟ ᱫᱚ ᱛᱟᱦᱮᱭᱮᱱᱟ ᱱᱚ ᱡᱚᱱ ᱱᱚᱡᱚᱱ ᱟᱨ ᱵᱟᱱᱟᱨ ᱵᱟᱱᱟᱨ ᱴᱤᱢ ᱥᱚᱝᱠᱷᱟ ᱛᱟᱦᱮᱱᱟ ᱱᱚᱡᱚᱱ ᱠᱟᱛᱮ ᱢᱤᱫᱴᱮᱱ ᱨᱮᱯᱷᱟᱨᱤ ᱛᱟᱦᱮᱱᱟ ᱟᱨ ᱵᱟᱱᱟᱨ ᱴᱤᱢ ᱨᱮᱜᱮ ᱢᱤᱫᱴᱟᱱ ᱠᱟᱛᱮᱜ ᱜᱳᱞᱠᱤᱯᱟᱨ ᱛᱟᱨᱯᱚᱨᱮ ᱯᱮᱭᱟ ᱰᱤᱯᱷᱮᱱᱥ ᱠᱚᱫᱚ ᱛᱟᱦᱮᱱᱟ ᱟᱨ ᱢᱤᱫᱴᱟᱱ ᱦᱮᱰ ᱰᱤᱯᱷᱮᱱᱥ ᱵᱟᱨᱭᱟ ᱫᱚ ᱥᱟᱭᱤᱰ ᱰᱤᱯᱷᱮᱱᱥ ᱟᱨ ᱵᱟᱫ ᱵᱟᱹᱠᱤᱫᱚ ᱚᱞ ᱨᱟᱣᱩᱱᱰᱟᱨ ᱠᱚ ᱛᱟᱦᱮᱱᱟ ᱚᱱᱠᱟᱜᱮ ᱚᱱᱟᱴᱟᱜ ᱴᱤᱢ ᱨᱮᱦᱚᱸ ᱢᱤᱫᱴᱟᱱ ᱫᱚ ᱜᱳᱞᱠᱤᱯᱟᱨᱮ ᱛᱟᱦᱮᱱᱟ ᱢᱤᱫᱴᱮᱱ ᱯᱮᱭᱟ ᱰᱤᱯᱷᱮᱱᱥ ᱠᱚ ᱛᱟᱦᱮᱱᱟ ᱢᱤᱫᱴᱤᱡ ᱦᱮᱰ ᱰᱤᱯᱷᱮᱱᱥ ᱵᱟᱨᱭᱟ ᱫᱚ ᱥᱟᱭᱤᱰ ᱰᱤᱯᱷᱮᱱᱥ ᱟᱨ ᱵᱟᱫ ᱵᱟᱹᱠᱤ ᱫᱚ ᱚᱞ ᱨᱟᱣᱩᱱᱰᱟᱨ ᱠᱚ ᱛᱟᱦᱮᱱᱟ ᱚᱱᱟᱜᱮ ᱚᱱᱟ ᱫᱟᱨᱟᱭ ᱛᱮᱜᱮ ᱢᱤᱫᱴᱟᱱ ᱠᱷᱮᱞᱟ ᱫᱚ ᱦᱩᱭᱩᱜᱼᱟ ᱯᱷᱩᱴᱵᱚᱞ ᱠᱷᱮᱞᱟ ᱫᱚ ᱦᱩᱭᱩᱜᱼᱟ ᱵᱟᱱᱟᱨ ᱯᱟᱦᱴᱟ ᱠᱷᱚᱱᱜᱮ ᱠᱷᱮᱞᱟ ᱫᱚ ᱦᱩᱭᱩᱜᱼᱟ